ᱵᱷᱟᱨᱚᱛ ᱨᱮᱭᱟᱜ ᱥᱚᱨᱮᱥ ᱮᱱᱮᱡ ᱫᱚ ᱦᱩᱭᱩᱜ ᱠᱟᱱᱟ ᱯᱚᱨᱚᱵᱽ ᱮᱱᱮᱡ ᱥᱟᱲᱯᱟ ᱮᱱᱮᱡ ᱫᱚᱝ ᱮᱱᱮᱡ ᱞᱟᱜᱽᱬᱮ ᱮᱱᱮᱡ ᱟᱨᱦᱚᱸ ᱟᱹᱰᱤ ᱟᱭᱢᱟ ᱟᱭᱢᱟ ᱮᱱᱮᱡ ᱢᱮᱱᱟᱜᱼᱟ ᱠᱟᱹᱨᱤᱯᱩᱨ ᱦᱚᱸᱫᱚᱹᱧ ᱩᱨᱩᱢ ᱠᱚᱣᱟ ᱢᱤᱫᱽᱱᱤᱯᱩᱨ ᱨᱮᱱ ᱞᱟᱜᱽᱬᱮ ᱮᱱᱮᱡ ᱟᱹᱰᱤ ᱱᱟᱯᱟᱭ ᱠᱚ ᱮᱱᱮᱡ ᱞᱮᱫᱟ ᱟᱨ ᱯᱩᱨᱩᱞᱤᱭᱟᱹ ᱨᱮᱱ ᱦᱚᱸ ᱟᱹᱰᱤ ᱱᱟᱯᱟᱭ ᱥᱟᱲᱯᱟ ᱠᱚ ᱮᱱᱮᱡ ᱞᱮᱫᱟ ᱟᱨ ᱡᱷᱟᱲᱜᱨᱟᱢ ᱨᱮᱱ ᱦᱚᱸ ᱯᱚᱨᱚᱵᱽ ᱮᱱᱮᱡ ᱟᱹᱰᱤ ᱱᱟᱯᱟᱭ ᱠᱚ ᱮᱱᱮᱡ ᱞᱮᱫᱟ